ᱱᱚᱜᱼᱚᱸᱭ ᱡᱮ ᱟᱞᱮᱫᱚ ᱯᱩᱨᱩᱞᱤᱭᱟᱹ ᱡᱮᱞᱟ ᱟᱡᱳᱫᱤᱭᱟ ᱵᱩᱨᱩᱼᱨᱤᱡ ᱦᱮᱸ ᱛᱚ ᱥᱟᱸᱜᱷᱟᱨᱤᱭᱟᱹ ᱠᱚᱠᱚ ᱦᱤᱡᱩᱜ ᱜᱮᱭᱟ ᱫᱟᱬᱟᱱ ᱜᱮᱭᱟᱠᱚ ᱩᱱᱠᱚ ᱥᱚᱸᱜᱮᱡ ᱧᱮᱞ ᱧᱮᱯᱮᱞ ᱨᱚᱲ ᱜᱚᱞᱯᱷᱚ ᱦᱚᱸ ᱦᱩᱭᱩᱜ ᱛᱟᱞᱮᱜᱮᱭᱟ ᱠᱤᱪᱷᱩ ᱠᱤᱪᱷᱩ ᱠᱚᱫᱚ ᱢᱮᱱᱟᱠᱚ ᱟᱯᱮ ᱥᱮᱫᱞᱮ ᱥᱮᱱᱚᱜ ᱠᱟᱱᱟ ᱟᱯᱮ ᱥᱮᱱᱟᱜ ᱵᱩᱨᱩᱞᱮ ᱧᱮᱞᱟ ᱡᱷᱚᱨᱱᱟᱞᱮ ᱧᱮᱞᱟ ᱚᱱᱠᱟ ᱞᱮᱠᱟᱛᱮ ᱵᱟᱲᱟᱭ ᱚᱪᱚᱞᱮᱭᱟᱠᱚ ᱢᱟᱲᱟᱝᱛᱮ ᱥᱮ ᱞᱟᱦᱟᱛᱮ ᱟᱫᱚᱞᱮ ᱤᱫᱤᱠᱚ ᱜᱮᱭᱟ ᱩᱫᱩᱜᱟᱠᱚ ᱜᱮᱭᱟᱞᱮ ᱟᱞᱮ ᱵᱩᱨᱩ ᱥᱮᱱᱟᱜ ᱡᱷᱚᱨᱱᱟ ᱨᱮᱭᱟᱲᱚᱜ ᱜᱷᱟᱴ ᱡᱟᱦᱮᱨ ᱡᱟᱦᱮᱨ ᱵᱚᱸᱜᱟᱼᱵᱩᱨᱩ ᱠᱚ ᱚᱱᱠᱟᱱ ᱥᱟᱸᱜᱷᱟᱨᱤᱭᱟᱹ ᱠᱚ ᱦᱮᱡᱞᱮᱱ ᱠᱷᱟᱱ ᱚᱱᱠᱟᱞᱮ ᱩᱫᱩᱜ ᱟᱠᱚᱣ ᱜᱮᱭᱟ ᱡᱟᱦᱟᱸᱭ ᱫᱚ ᱟᱵᱚᱨᱤᱡ ᱥᱟᱱᱛᱟᱲ ᱦᱚᱯᱚᱱ ᱠᱚᱠᱚ ᱦᱮᱡ ᱥᱮᱴᱮᱨᱞᱮᱱ ᱠᱷᱟᱱ ᱵᱟᱹᱠᱤ ᱟᱨᱚ ᱫᱩᱠᱼᱥᱩᱠᱷᱦᱚᱸ ᱞᱮ ᱜᱚᱞᱯᱷᱚᱜ ᱜᱮᱭᱟ ᱚᱱᱛᱮᱱᱟᱜ ᱟᱹᱞᱤᱼᱪᱟᱹᱞᱤ ᱪᱮᱫᱞᱮᱠᱟ ᱱᱚᱛᱮᱱᱟᱜ ᱚᱱᱠᱟ ᱚᱱᱠᱟᱛᱮ ᱱᱤᱛᱚᱜᱫᱚ ᱟᱞᱮᱦᱚᱸᱞᱮ ᱵᱟᱲᱟᱭ ᱧᱟᱢ ᱞᱮᱠᱟᱛᱮᱞᱮ ᱢᱮᱱᱟ ᱡᱮ ᱛᱟᱭᱞᱮ ᱟᱵᱚ ᱱᱚᱣᱟ ᱫᱤᱥᱚᱢᱫᱚ ᱱᱟᱯᱟᱭᱜᱮ ᱛᱟᱵᱚᱱᱟ ᱵᱷᱟᱞᱮᱭᱟᱜ ᱫᱚ ᱵᱷᱟᱞᱮᱜᱮ ᱵᱚᱱ ᱢᱮᱛᱟᱜᱼᱟ